ᱦᱮᱞᱳ ᱚ ᱢᱮᱱᱫᱟᱹᱧ ᱪᱮᱫ ᱟᱢ ᱫᱚᱢ ᱱᱟᱨᱥ ᱠᱟᱱᱟ ᱤᱭᱟᱹ ᱤᱧ ᱱᱟᱱᱟᱞᱮ ᱵᱷᱩᱨᱛᱤ ᱟᱠᱟᱫᱮᱭᱟ ᱦᱟᱸᱥᱯᱟᱛᱟᱞ ᱨᱮ ᱤᱧ ᱱᱟᱱᱟᱣᱟᱜ ᱧᱩᱛᱩᱢ ᱫᱚ ᱦᱩᱭᱩᱜ ᱠᱟᱱᱟ ᱫᱩᱞᱤ ᱢᱟᱨᱰᱤ ᱦᱮᱸ ᱢᱚᱡᱽ ᱧᱚᱜ ᱠᱟᱱᱟᱭ ᱟᱪᱪᱷᱟ ᱫᱟᱠᱟ ᱠᱚᱫᱚᱭ ᱡᱚᱢᱮᱫ ᱜᱮᱭᱟ ᱟᱪᱪᱷᱟ ᱟᱪᱪᱷᱟ ᱦᱮᱸ ᱦᱮᱸ ᱟᱪᱪᱷᱟ ᱟᱪᱪᱷᱟ ᱦᱩᱸ ᱦᱩᱸ ᱦᱩᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱦᱩᱸ ᱦᱩᱸ ᱟᱪᱪᱷᱟ ᱴᱷᱤᱠᱜᱮᱭᱟ ᱛᱚᱵᱮ ᱚᱱᱟᱜᱮ ᱴᱷᱤᱠᱜᱮᱭᱟ ᱟᱪᱪᱷᱟ ᱟᱪᱪᱷᱟ ᱴᱷᱤᱠᱜᱮᱭᱟ ᱪᱟᱞᱟᱜ ᱟᱞᱮ ᱱᱟᱜ ᱞᱟᱹᱭ ᱠᱮᱫᱟᱢ ᱛᱚ ᱴᱷᱤᱠᱜᱮᱭᱟ ᱪᱟᱞᱟᱜ ᱟᱞᱮ ᱦᱮᱸ ᱦᱮᱸ ᱴᱷᱤᱠᱜᱮᱭᱟ ᱫᱚᱦᱚᱭ ᱢᱮ ᱦᱮᱸ ᱫᱚᱦᱚᱭ ᱢᱮ